ᱤᱧ ᱥᱳᱥᱟᱞ ᱢᱤᱰᱤᱭᱟ ᱨᱮ ᱯᱷᱳᱴᱳ ᱠᱩᱧ ᱯᱳᱥᱴ ᱜᱮᱭᱟ ᱯᱷᱮᱥᱵᱩᱠ ᱨᱮ ᱤᱱᱥᱴᱟᱜᱨᱟᱢ ᱨᱮ ᱨᱮ ᱤᱭᱩᱴᱩᱵᱽ ᱨᱮ ᱟᱨ ᱦᱳᱣᱟᱴᱥᱮᱯ ᱠᱚᱨᱮ ᱦᱚᱸ ᱚᱱᱟ ᱫᱚ ᱢᱤᱫᱴᱟᱝ ᱥᱳᱥᱟᱞ ᱢᱤᱰᱤᱭᱟ ᱯᱞᱟᱴᱯᱷᱚᱨᱚᱢ ᱠᱟᱱᱟ ᱚᱸᱰᱮ ᱠᱷᱚᱱᱟᱜ ᱟᱹᱰᱤᱜᱟᱱ ᱦᱚᱲ ᱥᱟᱞᱟᱜ ᱠᱚᱢᱤᱭᱩᱱᱤᱠᱮᱥᱚᱱ ᱦᱩᱭ ᱫᱟᱲᱮᱭᱟᱜᱼᱟ

ᱥᱳᱥᱟᱞ ᱢᱤᱰᱤᱭᱟ ᱫᱚ ᱠᱚᱢ ᱥᱚᱢᱚᱭᱨᱮ ᱟᱢ ᱰᱷᱮᱨ ᱦᱚᱲ ᱥᱟᱶ ᱥᱟᱹᱜᱟᱹᱭᱮᱢ ᱡᱚᱲᱟᱣ ᱫᱟᱲᱮᱭᱟᱜᱼᱟ ᱟᱨ ᱯᱷᱮᱥᱵᱩᱠ ᱫᱚ ᱚᱱᱠᱟᱱ ᱡᱤᱱᱤᱥ ᱠᱟᱱᱟ ᱡᱟᱦᱟᱸ ᱪᱮ ᱟᱹᱰᱤ ᱜᱟᱱ ᱦᱚᱲ ᱥᱟᱶ ᱟᱢᱮᱢ ᱧᱮᱯᱮᱞ ᱧᱟᱯᱟᱢ ᱨᱚᱯᱚᱲ ᱫᱟᱲᱮᱭᱟᱜᱼᱟ ᱠᱚᱢᱤᱭᱩᱱᱤᱠᱮᱥᱚᱱ ᱦᱩᱭ ᱫᱟᱲᱮᱭᱟᱜᱼᱟ ᱟᱨ ᱦᱚᱸ ᱤᱱᱥᱴᱟᱜᱨᱟᱢ ᱦᱚᱸ ᱟᱢᱟᱜ ᱚᱸᱰᱮ ᱯᱷᱳᱴᱳ ᱠᱚ ᱮᱢ ᱠᱟᱛᱮ ᱦᱚᱲ ᱠᱚ ᱧᱮᱞᱟ ᱦᱚᱲ ᱟᱢ ᱥᱟᱶ ᱥᱟᱹᱜᱟᱹᱭ ᱠᱚ ᱫᱚᱦᱚ ᱥᱟᱱᱟ ᱠᱚᱣᱟ ᱩᱱᱠᱩ ᱟᱢ ᱥᱟᱶᱠᱚ ᱨᱚᱯᱚᱲ ᱫᱟᱲᱮᱭᱟᱜᱼᱟ ᱚᱱᱟ ᱥᱟᱶᱛᱮ ᱟᱢ ᱟᱹᱰᱤ ᱟᱞᱜᱟᱛᱮ ᱥᱳᱥᱟᱞ ᱢᱤᱰᱤᱭᱟ ᱫᱟᱨᱟᱭᱛᱮ ᱟᱢ ᱦᱚᱲ ᱥᱟᱶᱣᱮᱢ ᱧᱮᱯᱮᱞ ᱠᱮᱭᱟ ᱥᱟᱹᱜᱟᱹᱭᱮᱢ ᱡᱚᱲᱟᱣ ᱠᱮᱭᱟ ᱟᱨ ᱥᱟᱹᱜᱟᱹᱭᱮᱢ ᱫᱚᱦᱚ ᱫᱟᱲᱮᱭᱟᱜᱼᱟ ᱵᱟᱹᱲᱛᱤ ᱠᱟᱨᱛᱮ ᱤᱧᱫᱚ ᱯᱷᱮᱥᱵᱩᱠ ᱨᱮᱭᱟᱜ ᱥᱳᱥᱟᱞ ᱢᱤᱰᱤᱭᱟᱨᱮ ᱯᱳᱴᱳᱠᱚᱧ ᱮᱢ ᱜᱮᱭᱟ ᱟᱨ ᱤᱱᱥᱴᱟᱜᱨᱟᱢᱨᱮ ᱯᱷᱳᱴᱳᱠᱚᱧ ᱮᱢᱜᱮᱭᱟ ᱚᱱᱟᱫᱚ ᱚᱱᱟ ᱞᱟᱹᱜᱤᱱ ᱡᱮ ᱚᱱᱟ ᱯᱷᱳᱴᱳᱠᱚ ᱧᱮᱞ ᱠᱟᱛᱮ ᱦᱚᱲ ᱤᱧᱠᱚ ᱴᱷᱤᱠᱟᱹᱧᱟ ᱩᱨᱩᱢᱤᱧᱟᱹᱠᱚ ᱟᱨ ᱥᱟᱹᱜᱟᱹᱭ ᱫᱚᱦᱚ ᱥᱟᱱᱟ ᱡᱚᱲᱟᱣ ᱥᱟᱱᱟ ᱠᱚᱣᱟ ᱡᱚᱲᱟᱣ ᱫᱟᱲᱮᱭᱟᱜᱼᱟ ᱠᱚ ᱚᱱᱟ ᱥᱟᱶᱛᱮ ᱤᱧ ᱟᱹᱰᱤ ᱞᱮᱠᱟᱱᱟᱜ ᱯᱷᱳᱴᱳᱠᱚᱧ ᱮᱢᱜᱮᱭᱟ ᱡᱟᱦᱟᱸ ᱢᱮᱥᱮᱡ ᱢᱤᱫᱴᱟᱝ ᱮᱢ ᱵᱟᱠᱷᱟᱨᱟ ᱠᱤ ᱱᱚᱣᱟ ᱤᱧᱫᱚ ᱛᱮᱦᱮᱧ ᱱᱚᱣᱟᱹᱧ ᱪᱤᱠᱟᱹ ᱠᱮᱫᱼᱟ ᱥᱮ ᱯᱷᱟᱞᱱᱟ ᱡᱟᱭᱜᱟ ᱨᱮ ᱱᱚᱣᱟ ᱠᱟᱹᱢᱤ ᱦᱩᱭᱮᱱᱟ ᱚᱱᱟᱨᱮ ᱤᱧᱦᱚᱸᱧ ᱥᱮᱞᱮᱫ ᱞᱮᱱ ᱛᱟᱦᱮᱸ ᱠᱟᱱᱟ ᱱᱚᱜᱼᱚ ᱚᱱᱟ ᱠᱚ ᱧᱮᱞᱠᱟᱛᱮ ᱟᱹᱰᱤ ᱜᱟᱱ ᱦᱚᱲ ᱚᱱᱟᱥᱟᱜ ᱚᱱᱠᱟ ᱞᱮᱠᱟ ᱟᱠᱚ ᱪᱮᱫ ᱥᱟᱱᱟ ᱠᱚᱣᱟ ᱠᱟᱹᱢᱤ ᱥᱟᱱᱟ ᱠᱚᱣᱟ ᱟᱨ ᱟᱵᱚᱣᱟ ᱠᱤᱪᱷᱩᱜᱟᱱ ᱢᱟᱱᱮ ᱠᱟᱹᱢᱤ ᱫᱤᱥᱚᱢ ᱛᱟᱞᱟᱨᱮ ᱯᱟᱥᱱᱟᱣ ᱦᱚᱪᱚ ᱵᱟᱠᱷᱟᱨᱟ ᱥᱳᱥᱟᱞ ᱢᱤᱰᱤᱭᱟᱨᱮ ᱤᱧᱫᱚ ᱯᱷᱳᱴᱳ ᱠᱚᱧ ᱞᱟᱜᱟᱣᱟ ᱦᱮᱸ ᱪᱮ ᱚᱱ ᱚᱱᱟ ᱠᱷᱟᱹᱛᱤᱨ ᱤᱧ ᱥᱳᱥᱟᱞ ᱢᱤᱰᱤᱭᱟᱨᱮ ᱯᱷᱳᱴᱳᱧ ᱞᱟᱜᱟᱣᱟ